ᱦᱮᱞᱳ ᱥᱟᱶᱛᱟ ᱨᱮᱥᱴᱩᱨᱮᱱᱴ ᱤᱧ ᱯᱚᱞᱟᱥᱰᱤᱦᱟᱹ ᱠᱤᱥᱠᱩ ᱯᱟᱲᱟ ᱠᱷᱚᱱᱤᱧ ᱞᱟᱹᱭᱫᱟ ᱤᱧ ᱡᱟᱦᱟᱸ ᱵᱤᱨᱭᱟᱱᱤᱧ ᱚᱰᱟᱨ ᱞᱮᱫᱟ ᱚᱱᱟ ᱫᱚ ᱟᱫᱚ ᱵᱟᱝ ᱞᱟᱹᱠᱛᱤᱭᱟ ᱪᱮᱫᱟᱜ ᱥᱮ ᱡᱟᱦᱟᱸᱭ ᱧᱩᱛᱩᱢ ᱛᱤᱧ ᱚᱰᱟᱨ ᱞᱮᱫᱟ ᱩᱱᱠᱩ ᱵᱟᱠᱚ ᱦᱮᱡ ᱠᱟᱱᱟ ᱚᱰᱟᱨ ᱵᱟᱹᱛᱤᱞ ᱞᱟᱹᱜᱤᱫ ᱤᱧ ᱱᱮᱦᱚᱨᱚᱜ ᱠᱟᱱᱟ ᱟᱹᱰᱤ ᱟᱹᱰᱤ ᱥᱟᱨᱦᱟᱣ